ᱤᱧᱟᱹᱜ ᱟᱹᱛᱩᱨᱮ ᱮᱢᱵᱩᱞᱮᱱᱥ ᱡᱚᱲᱟᱣ ᱪᱮᱞᱮᱧᱡᱽ ᱠᱚᱫᱚ ᱟᱭᱢᱟ ᱞᱮᱠᱟ ᱢᱮᱱᱟᱜᱼᱟ ᱮᱢᱵᱩᱞᱮᱱᱥ ᱟᱹᱰᱤ ᱦᱚᱲᱜᱮ ᱱᱟᱢᱵᱟᱨ ᱡᱟᱦᱟᱸ ᱮᱢᱵᱩᱞᱮᱱᱥ ᱨᱮ ᱯᱷᱳᱱ ᱱᱟᱢᱵᱟᱨ ᱵᱟᱝ ᱠᱚ ᱵᱟᱰᱟᱭᱟ ᱥᱮ ᱮᱢᱵᱩᱞᱮᱱᱥ ᱚᱠᱟ ᱞᱮᱠᱟᱛᱮ ᱮᱸᱜ ᱚᱱ ᱠᱟᱛᱮᱜ ᱦᱚᱦᱚᱭ ᱦᱩᱭᱩᱜᱼᱟ ᱚᱱᱟ ᱦᱚᱸ ᱵᱟᱝ ᱠᱚ ᱵᱟᱲᱟᱭᱟ ᱚᱱᱠᱟ ᱦᱚᱨ ᱰᱟᱦᱟᱨ ᱠᱚᱦᱚᱸ ᱟᱹᱰᱤ ᱵᱟᱹᱲᱤᱡ ᱜᱮᱭᱟ ᱦᱚᱨ ᱰᱟᱦᱟᱨ ᱠᱚ ᱴᱷᱤᱠ ᱴᱷᱟᱠ ᱵᱟᱝᱛᱮ ᱮᱢᱵᱩᱞᱮᱱᱥ ᱦᱚᱸ ᱵᱟᱝ ᱪᱟᱞᱟᱣ ᱫᱟᱲᱮᱭᱟᱜᱼᱟ ᱚᱱᱟᱛᱮ ᱦᱚᱨ ᱰᱟᱦᱟᱨ ᱯᱳᱭᱞᱳ ᱡᱳᱜᱟᱡᱳᱜᱽ ᱡᱟᱦᱟᱸ ᱵᱮᱵᱚᱥᱛᱷᱟ ᱚᱱᱟ ᱠᱚ ᱢᱚᱡᱽ ᱵᱮᱱᱟᱣ ᱫᱚᱨᱠᱟᱨ ᱠᱟᱱᱟ ᱜᱳᱴᱟ ᱯᱟᱦᱴᱟ ᱥᱮᱫ ᱛᱮᱜᱮ ᱡᱟᱛᱮ ᱥᱩᱨᱩᱜ ᱢᱟ ᱱᱚᱣᱟ ᱥᱩᱨ ᱡᱟᱦᱟᱸ ᱰᱟᱦᱟᱨ ᱠᱚ ᱢᱮᱱᱟᱜᱼᱟ ᱢᱚᱡᱽ ᱰᱟᱦᱟᱨ ᱨᱳᱰ ᱠᱚ ᱵᱮᱱᱟᱣ ᱫᱚᱨᱠᱟᱨ ᱠᱟᱱᱟ ᱛᱚᱵᱮᱭᱟᱱᱟᱜ ᱚᱸᱰᱮ ᱮᱢᱵᱩᱞᱮᱱᱥ ᱛᱮ ᱡᱚᱲᱟᱣ ᱜᱟᱱᱚᱜᱼᱟ ᱥᱮ ᱟᱹᱛᱩ ᱨᱮ ᱚᱱᱠᱟᱱ ᱵᱩᱡᱽ ᱟᱱ ᱦᱚᱲᱠᱚ ᱚᱞᱚᱜ ᱟᱹᱠᱤᱞᱟᱱ ᱦᱚᱲ ᱠᱚᱦᱚᱸ ᱵᱟᱹᱱᱩᱜ ᱠᱚᱣᱟ ᱠᱷᱩᱵ ᱮᱠᱴᱟ ᱫᱚ ᱥᱚᱵ ᱥᱚᱢᱚᱭ ᱡᱮ ᱡᱟᱦᱟᱸᱭ ᱚᱞᱚᱜ ᱠᱟᱱᱟ ᱠᱚ ᱩᱱᱠᱩ ᱫᱚ ᱵᱟᱭᱨᱮ ᱟᱭᱨᱮ ᱵᱟᱭᱨᱮ ᱠᱚ ᱛᱟᱦᱮᱱ ᱠᱟᱱᱟ ᱢᱮᱱᱠᱷᱟᱱ ᱟᱹᱛᱩᱨᱮ ᱵᱟᱝ ᱠᱚ ᱛᱟᱦᱮᱸ ᱫᱟᱲᱮᱭᱟᱜ ᱵᱟᱠᱚ ᱛᱟᱦᱮᱱ ᱠᱟᱱᱟ ᱥᱩᱨ ᱥᱩᱯᱩᱨ ᱠᱚᱨᱮᱫ ᱥᱠᱩᱞ ᱠᱚᱞᱮᱡᱽ ᱦᱚᱸ ᱵᱟᱹᱱᱩᱜᱼᱟ ᱟᱨ ᱦᱳᱥᱴᱮᱞ ᱠᱚᱨᱮᱜ ᱥᱮ ᱡᱟᱦᱟᱱ ᱵᱟᱭᱨᱮ ᱠᱚᱨᱮᱜ ᱛᱟᱦᱮᱸ ᱠᱟᱛᱮᱫ ᱚᱞᱚᱜ ᱯᱟᱲᱦᱟᱜ ᱠᱟᱱᱟ ᱠᱚ ᱦᱟᱱᱛᱮ ᱱᱟᱛᱮ ᱨᱮ ᱛᱟᱦᱮᱱ ᱟᱹᱛᱩ ᱨᱮᱠᱚ ᱛᱟᱦᱮᱸ ᱫᱟᱲᱮᱭᱟᱜ ᱠᱷᱟᱱ ᱱᱚᱣᱟ ᱮᱢᱵᱩᱞᱮᱱᱥ ᱡᱚᱲᱟᱣ ᱜᱟᱱ ᱠᱚᱜᱼᱟ ᱢᱮᱱᱠᱷᱟᱱ ᱩᱱᱠᱩ ᱚᱞᱚᱜ ᱜᱤᱫᱽᱨᱟᱹ ᱢᱩᱨᱩᱠᱷ ᱦᱚᱲ ᱛᱟᱞᱟ ᱛᱮᱫᱚ ᱱᱚᱣᱟ ᱠᱚᱫᱚ ᱚᱥᱚᱢᱵᱷᱚᱵ ᱧᱚᱜ ᱜᱮᱭᱟ ᱩᱱᱠᱩ ᱫᱚ ᱩᱱᱟᱹᱜ ᱵᱟᱝ ᱠᱚ ᱵᱟᱲᱟᱭᱟ ᱱᱚᱣᱟ ᱚᱠᱟᱨᱮ ᱡᱳᱜᱟᱡᱳᱜᱽ ᱞᱮᱠᱷᱟᱱ ᱚᱠᱚᱭ ᱥᱟᱞᱟᱜ ᱡᱳᱜᱟᱡᱳᱜᱽ ᱞᱮᱠᱷᱟᱱ ᱮᱢᱵᱩᱞᱮᱱᱥ ᱠᱚ ᱧᱟᱢ ᱫᱟᱲᱮᱭᱟᱜᱼᱟ ᱥᱮ ᱟᱠᱚᱣᱟᱜ ᱫᱩᱠ ᱵᱤᱯᱚᱫ ᱨᱮᱠᱚ ᱵᱟᱧᱪᱟᱣ ᱫᱟᱲᱮᱭᱟᱜᱼᱟ ᱰᱟᱠᱛᱚᱨ ᱴᱷᱮᱱ ᱥᱮ ᱦᱚᱥᱯᱤᱴᱟᱞ ᱠᱚᱨᱮᱜ ᱠᱚ ᱪᱟᱞᱟᱣ ᱫᱟᱲᱮᱭᱟᱜᱼᱟ ᱚᱱᱟ ᱨᱮᱱᱟᱜ ᱦᱚᱸ ᱵᱟᱝ ᱠᱚ ᱵᱟᱲᱟᱭᱟ ᱮᱢᱵᱩᱞᱮᱱᱥ ᱨᱮᱱᱟᱜ ᱦᱚᱸ ᱠᱚ ᱮᱲᱮ ᱦᱚᱪᱚᱜᱼᱟ ᱟᱹᱰᱤ ᱦᱚᱲ ᱫᱚ ᱠᱟᱹᱣᱰᱤ ᱠᱚ ᱴᱷᱤᱠ ᱢᱤᱫ ᱡᱩᱫᱤ ᱵᱷᱟᱜᱤ ᱰᱨᱟᱭᱵᱷᱟᱨ ᱵᱟᱝᱠᱚ ᱦᱩᱭᱩᱜᱼᱟ ᱡᱩᱫᱤ ᱱᱟᱯᱟᱭ ᱟᱠᱚ ᱠᱚ ᱠᱟᱹᱣᱰᱤ ᱦᱚᱸᱠᱚ ᱚᱸᱲᱮ ᱵᱷᱩᱲᱩᱡ ᱦᱩᱭ ᱫᱟᱲᱮᱭᱟᱜ ᱜᱮᱭᱟ ᱱᱚᱣᱟ ᱠᱚ ᱞᱟᱹᱜᱤᱫ ᱫᱚ ᱥᱤᱠᱷᱱᱟᱹᱛ ᱜᱮ ᱢᱟᱨᱟᱝ ᱰᱟᱦᱟᱨ ᱠᱟᱱᱟ ᱥᱟᱶᱛᱮ ᱡᱚᱜᱟᱡᱳᱜᱽ ᱵᱮᱵᱚᱥᱛᱷᱟ ᱱᱟᱯᱟᱭ ᱞᱟᱹᱠᱛᱤ ᱢᱮᱱᱟᱜᱼᱟ